ᱦᱮᱞᱳ ᱵᱟᱸᱠᱩᱲᱟ ᱦᱚᱱᱚᱛ ᱨᱮ ᱩᱱᱤ ᱫᱚ ᱟᱹᱰᱤ ᱥᱮᱨᱢᱟ ᱠᱷᱚᱱᱟᱜ ᱩᱱᱤᱫᱚᱭ ᱠᱷᱮᱞ ᱟᱹᱜᱩ ᱞᱮᱫᱛᱮ ᱚᱱᱟᱛᱮ ᱵᱷᱟᱹᱜᱤᱭ ᱥᱮᱬᱟ ᱟᱠᱟᱫᱟ ᱵᱟᱨᱯᱮ ᱵᱚᱪᱷᱚᱨ ᱟᱵᱮᱱ ᱦᱚᱸ ᱠᱷᱮᱞ ᱵᱮᱱ ᱟᱲᱜᱚᱞᱮᱱ ᱠᱷᱟᱱ ᱵᱟᱨᱯᱮ ᱵᱚᱪᱷᱚᱨ ᱮᱰᱮᱠᱷᱟᱱ ᱟᱹᱵᱤᱱ ᱦᱚᱸ ᱵᱮᱱ ᱥᱮᱬᱟᱭᱟ ᱫᱤᱱᱟᱹᱢ ᱫᱤᱱ ᱠᱷᱮᱞ ᱤᱫᱤ ᱞᱮᱠᱷᱟᱱ ᱮᱰᱮᱠᱷᱟᱱ ᱱᱟᱯᱟᱭ ᱪᱮᱨᱦᱟ ᱵᱮᱱ ᱥᱮᱬᱟᱭᱟ